ᱤᱧ ᱠᱩᱥᱤᱭᱤᱡ ᱥᱟᱬᱮᱥᱤᱭᱟᱹ ᱫᱚ ᱦᱩᱭᱩᱜ ᱠᱟᱱᱟ ᱮ ᱯᱤ ᱡᱮ ᱟᱵᱫᱩᱞ ᱠᱟᱞᱟᱢ ᱡᱟᱦᱟᱸᱭ ᱫᱚ ᱢᱤᱫᱴᱟᱱ ᱯᱚᱨᱚᱢᱟᱱᱩ ᱵᱤᱜᱽᱜᱟᱱᱤ ᱠᱟᱱᱟᱭ ᱱᱤᱭᱟᱹ ᱞᱟᱹᱭᱛᱮ ᱟᱭᱢᱟᱭ ᱠᱷᱚᱸᱫᱽᱨᱚᱱ ᱟᱠᱟᱫᱟ ᱚᱱᱟ ᱪᱷᱟᱲᱟ ᱦᱚᱸ ᱥᱮᱴᱮᱞᱟᱭᱤᱴ ᱱᱤᱭᱮ ᱠᱷᱚᱸᱫᱽᱨᱚᱱ ᱟᱠᱟᱫᱟᱭ ᱡᱟᱦᱟᱸᱭ ᱠᱷᱟᱹᱛᱤᱨᱛᱮ ᱛᱮᱦᱮᱧ ᱨᱳᱦᱤᱱᱤ ᱧᱩᱛᱩᱢᱟᱱ ᱢᱤᱫᱴᱟᱱ ᱥᱮᱴᱮᱞᱟᱭᱤᱴ ᱥᱮᱨᱢᱟ ᱪᱮᱛᱟᱱ ᱵᱷᱮᱡᱟ ᱦᱩᱭ ᱞᱮᱱᱟ ᱮᱵᱚᱝ ᱚᱱᱟ ᱠᱟᱹᱢᱤ ᱥᱟᱨ ᱥᱟᱹᱜᱩᱱ ᱞᱮᱱᱟ ᱱᱩᱭ ᱥᱟᱬᱮᱥᱤᱭᱟᱹ ᱡᱟᱦᱟᱸ ᱠᱩᱠᱢᱩ ᱵᱟᱨᱮᱛᱮ ᱞᱟᱹᱭ ᱞᱮᱫᱟᱭ ᱚᱱᱟ ᱫᱚ ᱦᱳᱭᱳᱜ ᱠᱟᱱᱟ ᱧᱤᱫᱟᱹ ᱡᱟᱹᱯᱤᱫ ᱠᱟᱛᱮᱫ ᱟᱢ ᱡᱟᱦᱟᱢ ᱠᱩᱠᱢᱩ ᱧᱮᱞᱫᱟ ᱚᱱᱟᱫᱚ ᱠᱩᱠᱢᱩ ᱵᱟᱝ ᱠᱟᱱᱟ ᱡᱟᱦᱟᱸ ᱟᱢ ᱧᱤᱫᱟᱹ ᱥᱚᱢᱚᱭ ᱵᱟᱭ ᱡᱟᱹᱯᱤᱫ ᱦᱚᱪᱚ ᱟᱢᱟ ᱚᱱᱟᱜᱮ ᱟᱢᱟᱜ ᱠᱩᱠᱢᱩ ᱠᱟᱱᱟ ᱚᱱᱟ ᱠᱩᱠᱢᱩ ᱛᱟᱭᱚᱢᱛᱮ ᱟᱢ ᱠᱷᱟᱴᱟᱣ ᱞᱮᱱᱠᱷᱟᱱ ᱠᱩᱠᱢᱩ ᱟᱢ ᱥᱟᱹᱨᱤᱜ ᱛᱟᱢᱟ